ᱟᱨ ᱮᱱᱮᱡ ᱥᱮᱨᱮᱧ ᱥᱟᱱᱛᱟᱲᱟᱜ ᱦᱩᱭᱩᱜᱼᱟ ᱢᱤᱫᱴᱟᱝ ᱫᱚ ᱫᱚᱝ ᱮᱱᱮᱡ ᱞᱮ ᱢᱮᱛᱟᱜᱼᱟ ᱚᱱᱟ ᱫᱚ ᱜᱟᱲᱤᱭᱟᱠᱚ ᱥᱟᱠᱨᱟᱛ ᱯᱚᱨᱚᱵᱽ ᱨᱮ ᱜᱟᱬᱤ ᱟᱹᱜᱩᱭᱟᱠᱚ ᱦᱩᱲᱩ ᱠᱚ ᱪᱟᱣᱞᱮ ᱠᱚ ᱚᱱᱟ ᱠᱤᱪᱷᱩ ᱫᱤᱱ ᱵᱟᱫᱽ ᱨᱮ ᱦᱟᱺᱰᱤ ᱠᱚᱞᱮ ᱫᱚᱦᱚᱭᱟ ᱠᱚᱲᱟ ᱠᱚ ᱚᱲᱟᱜ ᱚᱲᱟᱜ ᱠᱚ ᱤᱫᱤᱭᱟ ᱦᱟᱺᱰᱤ ᱠᱚᱞᱮ ᱫᱚᱦᱚ ᱦᱚᱪᱚ ᱞᱮᱭᱟᱠᱚ ᱱᱮᱰᱟᱭᱟᱠᱚ ᱦᱟᱺᱰᱤ ᱤᱥᱤᱱᱚᱜ ᱫᱤᱱ ᱟᱨᱦᱚᱸ ᱠᱚ ᱦᱚᱦᱚ ᱡᱟᱨᱣᱟ ᱞᱮᱭᱟ ᱚᱱᱟᱞᱮ ᱧᱩᱭᱟ ᱦᱟᱺᱰᱤ ᱟᱨᱦᱚᱸ ᱛᱟᱭᱱᱚᱢ ᱫᱚ ᱫᱚᱝ ᱞᱮ ᱮᱱᱮᱡᱼᱟ ᱫᱚᱝ ᱠᱚᱞᱮ ᱮᱱᱮᱡᱼᱟ ᱚᱱᱟ ᱦᱟᱺᱰᱤ ᱧᱩ ᱧᱩᱛᱩᱞᱩᱡ ᱛᱮᱱᱟᱜ ᱚᱱᱟ ᱜᱟᱬᱤ ᱦᱟᱺᱰᱤ ᱧᱩᱧᱩ ᱛᱩᱞᱩᱢᱛᱮ ᱫᱚᱝ ᱞᱮ ᱮᱱᱮᱡᱼᱟ ᱮᱱᱮᱡ ᱟᱞᱮ ᱠᱩᱲᱤ ᱠᱚ ᱠᱚᱲᱟ ᱠᱚ ᱡᱷᱚᱛᱚ ᱦᱚᱲᱞᱮ ᱮᱱᱮᱡᱼᱟ ᱨᱟᱹᱥᱠᱟᱹᱭᱟᱞᱮ ᱟᱹᱰᱤ ᱨᱟᱹᱥᱠᱟᱹ ᱦᱚᱲ ᱠᱚᱠᱚ ᱦᱤᱡᱩᱜᱼᱟ ᱯᱮᱲᱟ ᱠᱚᱲᱟ ᱠᱚ ᱮᱴᱟᱜ ᱟᱛᱳᱨᱮᱱ ᱠᱚ ᱧᱩᱧᱩ ᱠᱚᱠᱚ ᱦᱤᱡᱩᱜ ᱟᱠᱚ ᱫᱤᱥᱚᱢ ᱦᱚᱲᱠᱚ ᱧᱩᱭᱟᱞᱮ ᱮᱱᱮᱡ ᱟᱞᱮ ᱟᱨ ᱮᱱᱮᱡ ᱟᱸᱜᱟ ᱩᱛᱟᱹᱨᱟᱞᱮ ᱟᱨᱦᱚᱸ ᱵᱩᱰᱷᱤ ᱮᱨᱟ ᱠᱚᱫᱚ ᱟᱨᱦᱚᱸ ᱨᱟᱹᱥᱠᱟᱹᱜ ᱟᱞᱮ ᱵᱩᱰᱷᱤ ᱫᱷᱟᱨᱟ ᱠᱚᱫᱚ ᱟᱨᱦᱚᱸ ᱥᱮᱛᱟᱜ ᱦᱟᱹᱨᱤᱡᱞᱮ ᱮᱱᱮᱡᱼᱟ ᱟᱨᱦᱚᱸ ᱥᱮᱛᱟᱜ ᱠᱷᱚᱱ ᱫᱚᱞᱮ ᱵᱷᱟᱜᱟᱣ ᱟᱞᱮ ᱵᱷᱟᱜᱟᱣ ᱠᱟᱛᱮᱫ ᱫᱚ ᱛᱟᱭᱱᱚᱢ ᱟᱨᱦᱚᱸ ᱛᱟᱨᱟᱥᱤᱧ ᱵᱮᱲᱟ ᱚᱱᱟ ᱥᱟᱨᱮᱡ ᱦᱟᱺᱰᱤ ᱚᱱᱟ ᱟᱨᱦᱚᱸ ᱞᱮ ᱧᱩᱭᱟ ᱟᱨᱦᱚᱸᱞᱮ ᱮᱱᱮᱡᱼᱟ ᱮᱱᱮᱡ ᱟᱞᱮ ᱮᱠᱫᱚᱢ ᱮᱱᱮᱡ ᱥᱮᱨᱮᱧ ᱯᱩᱨᱟᱹ ᱨᱟᱹᱥᱠᱟᱹ ᱨᱟᱹᱥᱠᱟᱹᱭᱟᱞᱮ ᱟᱨᱚ ᱚᱱᱟ ᱠᱟᱛᱮᱫ ᱫᱚ ᱚᱱᱟ ᱢᱮᱱᱟᱠᱚ ᱤᱭᱟᱹ ᱞᱟᱜᱽᱬᱮ ᱮᱱᱮᱡ ᱞᱟᱜᱽᱬᱮ ᱮᱱᱮᱡ ᱫᱚ ᱠᱷᱟᱹᱞᱤ ᱫᱤᱱ ᱦᱚᱸᱞᱮ ᱮᱱᱮᱡᱼᱟ ᱱᱟᱜ ᱠᱚᱲᱟ ᱠᱩᱲᱤᱞᱮ ᱠᱟᱛᱷᱟ ᱜᱚᱫ ᱮᱱᱟ ᱢᱟ ᱛᱮᱦᱮᱧ ᱫᱚ ᱞᱟᱜᱽᱬᱮ ᱵᱚᱱ ᱮᱱᱮᱡᱼᱟ ᱞᱟᱜᱽᱬᱮ ᱞᱮ ᱮᱱᱮᱡᱼᱟ ᱟᱛᱳᱨᱮᱱ ᱠᱚ ᱚᱲᱟᱜ ᱠᱚ ᱟᱠᱚᱲᱟ ᱠᱚ ᱠᱩᱲᱤ ᱠᱚ ᱨᱩᱭᱟᱠᱚ ᱮᱱᱮᱡ ᱟᱞᱮ ᱮᱴᱟᱜ ᱟᱛᱳᱨᱮᱱ ᱦᱚᱸᱠᱚ ᱦᱤᱡᱩᱜᱼᱟ ᱦᱮᱡ ᱠᱟᱛᱮᱫ ᱛᱩᱢᱫᱟᱜ ᱠᱚᱠᱚ ᱨᱩᱭᱟ ᱮᱱᱮᱡ ᱟᱞᱮ ᱠᱩᱲᱤ ᱠᱚ ᱠᱚᱲᱟ ᱠᱚ ᱚᱱᱟ ᱫᱚ ᱞᱟᱜᱽᱬᱮ ᱮᱱᱮᱡ ᱟᱨ ᱱᱚᱝᱠᱟ ᱤᱭᱟᱹ ᱚᱱᱟ ᱫᱚᱝ ᱨᱩ ᱠᱚ ᱢᱮᱛᱟᱜᱼᱟ ᱥᱮ ᱚᱱᱟ ᱫᱚ ᱫᱚᱝ ᱨᱩ ᱠᱷᱟᱱ ᱟᱨᱦᱚᱸ ᱱᱚᱝᱠᱟ ᱪᱷᱩᱛ ᱪᱷᱟᱹᱴᱭᱟᱹᱨ ᱯᱚᱨᱮ ᱫᱚᱝ ᱫᱚ ᱮᱱᱮᱡ ᱦᱩᱭᱩᱜᱼᱟ ᱪᱮᱫ ᱞᱮᱠᱟ ᱮᱱᱮᱡ ᱟᱞᱮ ᱫᱚᱝ ᱫᱚ ᱚᱱᱟ ᱜᱤᱫᱽᱨᱟᱹ ᱠᱚᱠᱚ ᱥᱮᱛᱟ ᱵᱟᱯᱞᱟᱭᱮᱱᱟ ᱜᱤᱫᱽᱨᱟᱹ ᱠᱚ ᱥᱮᱛᱟ ᱰᱟᱴᱟᱜᱼᱟ ᱤᱱᱟᱹ ᱠᱷᱟᱱ ᱫᱚ ᱚᱱᱟ ᱧᱩᱛᱩᱢ ᱛᱮ ᱥᱮᱛᱟ ᱠᱚ ᱵᱟᱯᱞᱟᱭᱮᱭᱟ ᱥᱮᱛᱟ ᱥᱟᱞᱟᱜ ᱠᱚ ᱵᱟᱯᱞᱟᱭᱮᱭᱟ ᱩᱱᱤ ᱜᱤᱫᱽᱨᱟᱹ ᱩᱱᱤ ᱜᱤᱫᱽᱨᱟᱹ ᱥᱮᱛᱟᱭ ᱤᱛᱩᱫᱮᱭᱟ ᱠᱩᱲᱤ ᱜᱤᱫᱽᱨᱟᱹ ᱠᱷᱟᱱ ᱫᱚ ᱠᱩᱲᱤ ᱥᱮᱛᱟ ᱠᱚᱲᱟ ᱜᱤᱫᱽᱨᱟᱹ ᱠᱷᱟᱱ ᱵᱟᱝ ᱠᱩᱲᱤ ᱜᱤᱫᱽᱨᱟᱹ ᱠᱷᱟᱱ ᱫᱚ ᱠᱚᱲᱟ ᱥᱮᱛᱟ ᱟᱨ ᱠᱚᱲᱟ ᱜᱤᱫᱽᱨᱟᱹ ᱠᱷᱟᱱ ᱠᱩᱲᱤ ᱥᱮᱛᱟ ᱩᱱᱤ ᱥᱟᱞᱟᱜ ᱠᱚ ᱵᱟᱯᱞᱟ ᱠᱤᱱᱟᱹ ᱵᱟᱯᱞᱟ ᱠᱤᱱᱟᱹ ᱠᱚ ᱚᱱᱟ ᱥᱟᱹᱨᱤ ᱵᱟᱯᱞᱟ ᱞᱮᱠᱟ ᱠᱚ ᱵᱟᱯᱞᱟ ᱠᱤᱱᱟᱹᱠᱚ ᱥᱟᱥᱟᱝ ᱞᱩᱜᱽᱲᱤᱡ ᱠᱚ ᱠᱩᱲᱤ ᱜᱤᱫᱽᱨᱟᱹ ᱦᱚᱸᱭ ᱦᱚᱨᱚᱜᱟ ᱟᱨ ᱩᱱᱤ ᱥᱮᱛᱟ ᱡᱟᱶᱟᱭ ᱩᱱᱤ ᱦᱚᱸᱛᱟᱭ ᱚᱱᱟ ᱫᱷᱩᱛᱤᱭᱮᱭᱟ ᱠᱚ ᱟᱨ ᱞᱟᱹᱰᱩ ᱠᱚᱠᱚ ᱠᱤᱨᱤᱧᱟ ᱚᱱᱟ ᱠᱚ ᱟᱡᱚᱭᱮᱭᱟ ᱠᱚ ᱫᱟᱹᱛᱟᱹᱱᱤᱭᱮᱭᱟᱠᱚ ᱤᱱᱟᱹ ᱠᱷᱟᱱ ᱤᱱᱟᱹ ᱱᱟᱝ ᱟᱡᱟᱜ ᱯᱤᱲᱟᱹ ᱯᱷᱟᱸᱰᱟ ᱪᱟᱵᱟᱜᱼᱟ ᱡᱟᱦᱟᱸᱭ ᱥᱮᱛᱟ ᱠᱚᱜᱼᱟ ᱱᱟᱜ ᱥᱮᱛᱟ ᱴᱟᱴᱟᱭ ᱛᱟᱭ ᱚᱢᱚᱱ ᱠᱚᱜᱼᱟ ᱤᱱᱟᱹ ᱠᱷᱟᱱ ᱥᱮᱛᱟ ᱥᱟᱞᱟᱜ ᱵᱟᱯᱞᱟ ᱮᱱᱟᱝ ᱯᱤᱲᱟᱹ ᱯᱷᱟᱸᱰᱟ ᱛᱟᱭ ᱪᱟᱵᱟᱜᱼᱟ ᱚᱱᱟᱜᱮ ᱥᱮᱛᱟ ᱵᱟᱯᱞᱟ ᱠᱚ ᱢᱮᱛᱟᱜᱼᱟ ᱟᱨ ᱚᱱᱟ ᱚᱱᱟᱢᱟ ᱱᱟᱜ ᱞᱟᱜᱽᱬᱮ ᱮᱱᱮᱡ ᱢᱟᱧ ᱞᱟᱹᱭ ᱠᱮᱜᱼᱟ ᱞᱟᱜᱽᱬᱮ ᱢᱟ ᱱᱟᱜ ᱚᱱᱟ ᱠᱷᱟᱞᱤ ᱫᱤᱱ ᱞᱟᱜᱽᱬᱮ ᱮᱱᱮᱡ ᱚᱱᱟ ᱠᱟᱛᱮᱫ ᱟᱨᱦᱚᱸ ᱟᱹᱰᱤ ᱜᱟᱱ ᱚᱱᱠᱟ ᱫᱚ ᱱᱤᱭᱟᱹ ᱫᱚ ᱚᱱᱟ ᱦᱳᱭᱮᱱᱛᱮᱫ ᱱᱟᱜ ᱯᱟᱲᱦᱟᱣ ᱠᱷᱟᱱ ᱫᱚᱢ ᱟᱨ ᱟᱹᱰᱤ ᱰᱷᱮᱨ ᱜᱮ ᱢᱮᱱᱟᱜᱼᱟ ᱟᱨᱦᱚᱸ ᱱᱚᱝᱠᱟ ᱨᱮᱸᱜᱮᱡ ᱢᱟ ᱟᱹᱰᱤ ᱨᱮᱸᱜᱮᱡ ᱜᱮ ᱟᱹᱰᱤ ᱥᱚᱠᱛᱚ ᱨᱮᱸᱜᱮᱡ ᱥᱮᱫᱟᱭ ᱢᱟ ᱜᱩᱦᱩᱢ ᱫᱟᱠᱟ ᱠᱚᱞᱮ ᱡᱚᱢᱟ ᱦᱩᱲᱩ ᱫᱟᱜ ᱛᱮᱞᱮ ᱞᱚᱦᱚᱫᱟ ᱜᱩᱦᱩᱢ ᱫᱟᱜ ᱛᱮᱞᱮ ᱞᱚᱦᱚᱫᱟ ᱰᱷᱤᱝᱠᱤ ᱨᱮᱞᱮ ᱦᱩᱲᱩᱝᱼᱟ ᱪᱟᱣᱞᱮ ᱵᱟᱨᱯᱮ ᱪᱩᱯᱩᱫ ᱟᱨ ᱚᱱᱟ ᱜᱩᱦᱩᱢ ᱚᱱᱟ ᱫᱟᱠᱟᱭ ᱢᱮᱥᱟᱭᱟᱞᱮ ᱟᱨ ᱚᱱᱟᱞᱮ ᱡᱚᱢᱟ ᱚᱱᱠᱟ ᱨᱮᱸᱜᱮᱡ ᱨᱮᱸᱜᱮᱡ ᱦᱚᱲ ᱫᱚ ᱟᱹᱰᱤ ᱢᱩᱥᱠᱤᱞ ᱟᱞᱮ ᱤᱭᱟᱹ ᱫᱚ ᱜᱤᱫᱽᱨᱟᱹ ᱫᱷᱟᱨᱟ ᱡᱚᱠᱷᱚᱱ ᱫᱚ ᱚᱱᱠᱟ ᱠᱚᱛᱮᱞᱮ ᱦᱟᱨᱟᱭᱮᱱᱟ ᱟᱨ ᱩᱱ ᱡᱚᱠᱷᱚᱱ ᱫᱚ ᱨᱮᱸᱜᱮᱡ ᱫᱚ ᱟᱭᱳ ᱵᱟᱵᱟ ᱦᱚᱸ ᱦᱟᱴ ᱠᱚ ᱪᱟᱞᱟᱜᱼᱟ ᱞᱟᱹᱰᱩ ᱢᱤᱴᱷᱟᱹᱭ ᱦᱚᱸ ᱵᱟᱠᱚ ᱟᱹᱜᱩᱣᱟᱞᱮᱭᱟ ᱟᱨ ᱪᱮᱫ ᱯᱚᱭᱥᱟ ᱴᱟᱠᱟ ᱦᱚᱸ ᱵᱟᱝᱜᱮ ᱠᱩᱲᱟᱹᱣ ᱫᱚ ᱟᱨ ᱩᱛᱩ ᱵᱩᱞᱩᱝ ᱦᱚᱸ ᱟᱹᱰᱤ ᱚᱵᱷᱟᱵᱽ ᱠᱷᱟᱹᱞᱤ ᱵᱟᱲᱜᱮ ᱟᱲᱟᱜ ᱠᱚ ᱛᱤᱠᱤᱭᱟᱞᱮ ᱟᱨ ᱚᱱᱟ ᱵᱩᱞᱩᱝ ᱞᱮ ᱮᱢ ᱧᱚᱜᱟᱜᱼᱟ ᱟᱨ ᱵᱮᱨ ᱵᱮᱨᱮᱞ ᱫᱟᱜ ᱟᱨ ᱫᱟᱠᱟ ᱫᱚ ᱠᱚᱢ ᱫᱷᱟᱨᱟ ᱵᱟᱨᱯᱮ ᱪᱩᱯᱩᱫ ᱟᱨ ᱫᱟᱜ ᱛᱮᱜᱮ ᱧᱩ ᱵᱤᱠᱚᱜ ᱢᱮ